ᱞᱟᱜᱟᱱ ᱠᱟᱹᱨᱤ ᱥᱮ ᱴᱮᱠᱱᱳᱞᱚᱡᱤ ᱡᱟᱦᱟᱸ ᱠᱚ ᱟᱵᱚ ᱱᱮᱛᱟᱨ ᱵᱚᱱ ᱧᱮᱞ ᱮᱫᱟ ᱚᱱᱟ ᱠᱚ ᱱᱤᱛᱚᱜ ᱩᱱᱟᱹᱜ ᱜᱮ ᱞᱟᱦᱟ ᱤᱫᱤ ᱠᱟᱱᱟ ᱡᱮ ᱡᱟᱦᱟᱸᱭ ᱠᱟᱬᱟ ᱢᱟᱹᱱᱢᱤ ᱥᱮ ᱡᱟᱦᱟᱸᱭ ᱞᱮᱸᱜᱽᱲᱳ ᱜᱮᱭᱟᱭ ᱩᱱᱠᱩ ᱠᱚᱦᱚᱸ ᱱᱚᱣᱟ ᱨᱮᱱᱟᱜ ᱡᱟᱦᱟᱸ ᱵᱮᱵᱚᱦᱟᱨ ᱠᱟᱛᱮᱫ ᱥᱩᱵᱤᱫᱷᱟ ᱥᱮ ᱡᱟᱦᱟᱸᱱᱟᱜ ᱜᱚᱲᱚ ᱫᱚᱢᱮ ᱡᱟᱹᱥᱛᱤ ᱠᱟᱭᱛᱮᱜᱮ ᱠᱚ ᱧᱟᱢ ᱮᱫᱟ ᱠᱚ ᱡᱟᱦᱟᱸᱭ ᱠᱟᱬᱟ ᱢᱟᱹᱱᱢᱤ ᱠᱚ ᱡᱟᱦᱟᱸᱭ ᱫᱚ ᱧᱮᱞ ᱵᱟᱠᱚ ᱫᱟᱲᱮᱭᱟᱜ ᱠᱚ ᱩᱱᱠᱩ ᱦᱚᱸ ᱱᱮᱛᱟᱨ ᱱᱤᱭᱟᱹ ᱞᱟᱜᱟᱱ ᱠᱟᱹᱨᱤ ᱨᱮ ᱱᱚᱝᱠᱟᱱ ᱜᱮ ᱟᱵᱚ ᱞᱟᱦᱟᱱᱛᱤ ᱵᱚᱱ ᱧᱟᱢ ᱠᱟᱫᱟ ᱡᱮ ᱱᱟᱣᱟ ᱱᱟᱣᱟ ᱡᱟᱦᱟᱸ ᱠᱚᱢᱯᱤᱭᱩᱴᱟᱨ ᱠᱚᱨᱮᱫ ᱢᱟᱭᱠᱨᱳ ᱯᱨᱚᱥᱮᱥᱟᱨ ᱠᱚ ᱛᱮᱭᱟᱨ ᱠᱟᱱᱟ ᱡᱟᱦᱟᱸᱨᱮ ᱟᱵᱚ ᱡᱟᱦᱟᱱ ᱞᱮᱠᱟᱱ ᱜᱮ ᱠᱟᱛᱷᱟ ᱠᱚᱵᱚᱱ ᱟᱵᱚ ᱚᱱᱟ ᱨᱮᱵᱚᱱ ᱥᱟᱢᱵᱟᱣ ᱞᱮᱠᱷᱟᱱ ᱩᱱᱤ ᱦᱚᱲ ᱚᱱᱟ ᱢᱟᱭᱠᱨᱳ ᱯᱨᱚᱥᱮᱥᱟᱨ ᱡᱩᱫᱤ ᱩᱱᱤᱭᱟᱜ ᱵᱚᱦᱚᱜ ᱨᱮ ᱚᱯᱟᱨᱮᱥᱮᱱ ᱛᱟᱞᱟᱛᱮ ᱟᱵᱚ ᱵᱚᱱ ᱵᱟᱹᱭᱥᱟᱹᱣ ᱫᱟᱲᱮᱭᱟᱜᱼᱟ ᱛᱟᱦᱞᱮ ᱠᱷᱟᱱ ᱩᱱᱤ ᱦᱚᱲ ᱡᱟᱦᱟᱸ ᱜᱮ ᱩᱭᱦᱟᱹᱨ ᱫᱟᱭ ᱚᱱᱟ ᱩᱭᱦᱟᱹᱨ ᱜᱮ ᱩᱱᱤᱭᱟᱜ ᱥᱟᱢᱟᱝ ᱨᱮᱱᱟᱜ ᱡᱩᱫᱤ ᱡᱟᱦᱟᱱ ᱞᱮᱯᱴᱚᱯ ᱵᱟᱠᱷᱟᱱ ᱢᱳᱵᱟᱭᱤᱞ ᱯᱷᱳᱱ ᱚᱱᱟ ᱨᱮᱱᱟᱜ ᱜᱮ ᱚᱱᱠᱟᱜᱮ ᱨᱚᱲ ᱤᱫᱤᱜᱼᱟ ᱟᱨ ᱚᱱᱠᱟᱜᱮ ᱠᱟᱹᱢᱤ ᱤᱫᱤᱜᱼᱟ ᱩᱱᱤ ᱡᱩᱫᱤ ᱩᱭᱦᱟᱹᱨᱟᱭ ᱡᱟᱦᱟᱱ ᱮᱞᱠᱷᱟ ᱨᱮᱱᱟᱜ ᱡᱟᱦᱟᱱ ᱚᱱᱠᱟ ᱚᱱᱟ ᱥᱚᱦᱞᱮᱜ ᱦᱩᱭᱩᱜ ᱛᱟᱭᱟ ᱚᱱᱟ ᱮᱞᱠᱷᱟ ᱦᱚᱭ ᱠᱚᱨᱟᱣ ᱫᱟᱲᱮᱭᱟᱜᱼᱟ ᱡᱟᱦᱟᱱ ᱯᱩᱛᱷᱤ ᱠᱚ ᱡᱩᱫᱤ ᱩᱱᱤ ᱯᱟᱲᱦᱟᱣ ᱥᱟᱱᱟᱭᱮᱭᱟ ᱩᱱᱤ ᱠᱷᱟᱹᱞᱤ ᱢᱚᱪᱟᱛᱮ ᱦᱚᱭᱛᱳᱭ ᱞᱟᱹᱭ ᱠᱮᱫᱟ ᱡᱮ ᱤᱧᱟᱹᱜ ᱫᱚ ᱱᱚᱣᱟ ᱯᱩᱛᱷᱤ ᱱᱚᱣᱟ ᱤᱭᱟᱹ ᱠᱷᱚᱱᱟᱜ ᱥᱟᱠᱟᱢ ᱠᱷᱚᱱᱟᱜ ᱱᱚᱣᱟ ᱯᱮᱭᱟ ᱞᱟᱭᱤᱱ ᱯᱟᱲᱦᱟᱣ ᱤᱧ ᱢᱮ ᱚᱱᱟ ᱦᱚᱭᱛᱳ ᱞᱮᱯᱴᱚᱯ ᱥᱮ ᱢᱳᱵᱟᱭᱤᱞ ᱤᱱᱠᱟᱹᱜᱮ ᱨᱮᱰᱤᱝ ᱠᱟᱛᱮᱫ ᱥᱮ ᱯᱟᱲᱦᱟᱣ ᱠᱟᱛᱮᱫ ᱟᱸᱡᱚ ᱢᱟᱭᱟ ᱚᱱᱠᱟᱜᱮ ᱚᱞ ᱵᱮᱛᱟᱨ ᱨᱮᱦᱚᱸ ᱡᱟᱦᱟᱸᱭ ᱦᱚᱲᱟᱜ ᱛᱤ ᱠᱚ ᱵᱟᱹᱱᱩᱜ ᱛᱟᱠᱚᱣᱟ ᱥᱮ ᱠᱟᱹᱴᱩᱯ ᱠᱚ ᱵᱟᱹᱱᱩᱜ ᱛᱟᱠᱚᱣᱟ ᱩᱱᱠᱩ ᱦᱚᱲ ᱦᱚᱸ ᱱᱮᱛᱟᱨ ᱫᱚ ᱯᱨᱚᱛᱷᱮᱴᱤᱠ ᱞᱤᱢ ᱚᱱᱟ ᱡᱟᱦᱟᱸ ᱫᱚ ᱚᱱᱟ ᱠᱚᱢᱯᱤᱭᱩᱴᱟᱨ ᱪᱤᱯ ᱛᱟᱞᱟ ᱛᱮᱜᱮ ᱚᱱᱟ ᱟᱨᱴᱤᱯᱷᱮᱥᱤᱭᱟᱞ ᱚᱱᱟ ᱛᱤ ᱠᱚ ᱠᱟᱹᱴᱩᱵ ᱠᱚ ᱚᱱᱠᱟ ᱵᱟᱹᱭᱥᱟᱹᱣ ᱠᱟᱛᱮᱫ ᱩᱱᱠᱩ ᱚᱞ ᱦᱚᱸᱠᱚ ᱫᱟᱲᱮᱭᱟᱜ ᱠᱟᱱᱟ ᱚᱱᱠᱟ ᱡᱟᱦᱟᱸᱱᱟᱜ ᱮᱴᱟᱜ ᱠᱮᱴᱮᱡ ᱠᱮᱴᱮᱡ ᱠᱟᱹᱢᱤ ᱦᱚᱸᱠᱚ ᱠᱚᱨᱟᱣ ᱫᱟᱲᱮᱭᱟᱜ ᱠᱟᱱᱟ ᱚᱱᱠᱟᱜᱮ ᱡᱟᱦᱟᱸᱭᱟᱜ ᱦᱚᱭᱛᱳ ᱡᱟᱝᱜᱟ ᱠᱚ ᱵᱟᱹᱱᱩᱜ ᱛᱟᱠᱚᱣᱟ ᱩᱱᱠᱩ ᱫᱚ ᱚᱱᱟ ᱯᱨᱚᱛᱷᱮᱴᱤᱥ ᱞᱤᱢ ᱥᱮ ᱟᱨᱴᱤᱯᱷᱮᱥᱤᱭᱟᱞ ᱚᱱᱠᱟ ᱞᱤᱢᱯᱷ ᱠᱚ ᱞᱟᱜᱟᱣ ᱠᱟᱛᱮᱫ ᱩᱱᱠᱩ ᱛᱟᱲᱟᱢ ᱫᱟᱹᱲ ᱫᱚᱱ ᱡᱷᱚᱛᱚ ᱠᱚᱜᱮ ᱮᱴᱟᱜ ᱡᱟᱦᱟᱸᱭᱟᱜ ᱡᱟᱝᱜᱟ ᱠᱚ ᱢᱮᱱᱟᱜ ᱩᱱᱠᱩ ᱞᱮᱠᱟ ᱠᱚ ᱠᱚᱨᱟᱣ ᱫᱟᱲᱮᱭᱟᱜ ᱠᱟᱱᱟ ᱠᱚ ᱚᱱᱟᱛᱤᱧ ᱞᱟᱹᱭᱟ ᱱᱤᱛᱚᱜ ᱱᱤᱭᱟᱹ ᱞᱟᱜᱟᱱ ᱠᱟᱹᱨᱤ ᱫᱚ ᱟᱹᱰᱤ ᱟᱹᱰᱤ ᱥᱟᱺᱜᱤᱧ ᱥᱮᱫ ᱜᱮ ᱞᱟᱦᱟ ᱟᱠᱟᱱᱟ